ᱵᱷᱟᱨᱚᱛ ᱨᱮᱭᱟᱜ ᱮᱴᱟᱜ ᱮᱴᱟᱜ ᱴᱷᱟᱶ ᱠᱚ ᱫᱚ ᱵᱟᱭᱤᱠ ᱛᱮᱫᱚ ᱛᱮᱢᱚᱱ ᱤᱧᱫᱚ ᱵᱟᱹᱧ ᱥᱟᱸᱜᱷᱟᱨ ᱠᱟᱫᱟ ᱪᱮᱫᱟᱜ ᱥᱮ ᱵᱟᱭᱤᱠ ᱥᱟᱸᱜᱷᱟᱨ ᱩᱱᱟᱹᱜ ᱡᱷᱟᱹᱞ ᱪᱟᱞᱟᱜ ᱦᱚᱭᱛᱳ ᱥᱟᱨᱤᱨᱤᱠ ᱥᱮᱫ ᱞᱮᱠᱟᱛᱮ ᱦᱚᱲᱢᱚ ᱥᱮᱫ ᱞᱮᱠᱟᱛᱮ ᱛᱷᱚᱲᱟ ᱚᱥᱩᱵᱤᱫᱷᱟ ᱛᱚ ᱵᱷᱟᱨᱚᱛ ᱨᱮᱭᱟᱜ ᱜᱮ ᱯᱚᱪᱷᱤᱢ ᱵᱚᱝᱜᱚ ᱯᱚᱱᱚᱛ ᱨᱮᱭᱟᱜ ᱚᱠᱟ ᱦᱚᱱᱚᱛ ᱠᱚ ᱢᱮᱱᱟᱜᱼᱟ ᱱᱚᱛᱮ ᱢᱟᱞᱫᱟ ᱢᱟᱞᱫᱟ ᱦᱚᱱᱚᱛ ᱨᱮᱭᱟᱜ ᱦᱚᱸ ᱡᱮᱨᱚᱠᱚᱢ ᱚᱱᱟ ᱵᱞᱚᱠ ᱠᱚ ᱢᱮᱱᱟᱜᱼᱟ ᱵᱤᱵᱷᱤᱱᱱᱚ ᱵᱞᱚᱠ ᱠᱚ ᱢᱮᱱᱟᱜᱼᱟ ᱚᱱᱟ ᱵᱞᱚᱠ ᱯᱨᱚᱛᱮᱠᱴᱟ ᱵᱞᱚᱠ ᱜᱮ ᱵᱟᱭᱤᱠ ᱛᱮ ᱥᱟᱸᱜᱷᱟᱨ ᱦᱩᱭ ᱠᱟᱱᱟ ᱚᱱᱟ ᱯᱟᱥᱮ ᱯᱟᱨᱥᱚᱵᱚᱨᱛᱤ ᱦᱚᱱᱚᱛ ᱩᱛᱛᱚᱨ ᱫᱤᱱᱟᱡᱽᱯᱩᱨ ᱫᱚᱠᱠᱷᱤᱱ ᱫᱤᱱᱟᱡᱽᱯᱩᱨ ᱥᱮ ᱱᱚᱛᱮ ᱢᱩᱨᱥᱤᱫᱟᱵᱟᱫ ᱱᱚᱣᱟᱠᱚ ᱫᱷᱟᱹᱵᱤᱡ ᱦᱚᱸ ᱵᱟᱭᱤᱠ ᱛᱮ ᱥᱮᱱ ᱦᱩᱭ ᱠᱟᱱᱟ ᱟᱫᱚ ᱠᱟᱛᱷᱟ ᱫᱚ ᱦᱩᱭᱩᱜ ᱠᱟᱱᱟ ᱱᱟᱦᱟᱜ ᱡᱩᱜᱽ ᱨᱮᱱ ᱱᱟᱦᱟᱜ ᱠᱚᱲᱟ ᱠᱚ ᱱᱩᱠᱩ ᱫᱚ ᱱᱤᱛᱚᱜ ᱡᱮ ᱵᱷᱟᱵᱮ ᱵᱟᱭᱤᱠ ᱩᱰᱩᱠ ᱟᱠᱟᱱᱟ ᱥᱮᱭ ᱚᱱᱟ ᱠᱚ ᱵᱟᱭᱤᱠ ᱱᱤᱭᱮ ᱛᱮ ᱟᱹᱰᱤ ᱟᱹᱰᱤ ᱥᱟ ᱜᱤᱧ ᱵᱷᱟᱨᱚᱛ ᱨᱮᱭᱟᱜ ᱥᱟᱱᱟᱢ ᱴᱚᱴᱷᱟ ᱢᱤᱫᱴᱮᱡ ᱴᱩᱨ ᱯᱮᱠᱮᱡᱽ ᱞᱮᱠᱟᱛᱮ ᱵᱟᱭᱤᱠ ᱛᱮᱠᱚ ᱪᱟᱞᱟᱜ ᱠᱟᱱᱟ ᱥᱩᱨ ᱥᱩᱯᱩᱨ ᱨᱮᱫᱚ ᱟᱞᱮ ᱱᱚᱛᱮ ᱩᱛᱛᱚᱨ ᱥᱮᱫ ᱨᱮ ᱫᱟᱨᱡᱤᱞᱤᱝ ᱢᱮᱱᱟᱜᱼᱟ ᱚᱠᱟᱫᱚ ᱴᱟᱭᱜᱟᱨ ᱦᱤᱞ ᱥᱮ ᱢᱤᱨᱤᱡᱽ ᱥᱮ ᱱᱚᱛᱮ ᱥᱤᱞᱤᱢ ᱱᱚᱣᱟ ᱠᱚ ᱥᱩᱨ ᱥᱩᱨ ᱚᱠᱟ ᱠᱚ ᱡᱟᱭᱜᱟ ᱢᱮᱱᱟᱜᱼᱟ ᱱᱚᱣᱟ ᱠᱚᱫᱚ ᱠᱚᱲᱟ ᱠᱚ ᱪᱟᱞᱟᱜ ᱠᱟᱱ ᱜᱮᱭᱟ ᱟᱞᱮ ᱠᱚᱨᱮᱱ ᱠᱚᱲᱟ ᱠᱚ ᱪᱟᱞᱟᱣ ᱦᱮᱡ ᱵᱟᱲᱟᱣ ᱠᱟᱱᱟ ᱟᱫᱚ ᱡᱟᱭᱦᱳᱠ ᱱᱤᱭᱟᱹᱜᱮ ᱢᱮᱱᱟ ᱡᱮ ᱥᱩᱨᱼᱥᱩᱯᱩᱨ ᱡᱟᱭᱜᱟ ᱠᱚ ᱚᱱᱮ ᱠᱚ ᱢᱮᱱᱟ ᱥᱟᱺᱜᱤᱧ ᱨᱮᱱᱟᱜ ᱡᱟᱭᱜᱟ ᱱᱤᱡᱮᱨ ᱮᱞᱟᱠᱟ ᱨᱮᱜᱮ ᱟᱭᱢᱟ ᱨᱚᱠᱚᱢ ᱧᱮᱧᱮᱞ ᱡᱟᱭᱜᱟ ᱛᱟᱦᱮᱱᱟ ᱱᱚᱣᱟ ᱠᱚ ᱧᱮᱧᱮᱞ ᱡᱟᱭᱜᱟ ᱦᱮᱸ ᱠᱚᱢ ᱠᱷᱚᱨᱚᱪ ᱛᱮ ᱟᱢᱟᱜ ᱵᱟᱭᱤᱠ ᱛᱮ ᱪᱟᱞᱟᱣ ᱠᱟᱛᱮᱫ ᱧᱮᱞ ᱥᱮ ᱚᱸᱰᱮᱱᱟᱜ ᱚᱵᱷᱤᱜᱚᱛᱟ ᱦᱟᱛᱟᱣ ᱫᱚ ᱠᱷᱩᱵᱽ ᱜᱮ ᱞᱟᱹᱞᱛᱤ ᱢᱮᱱᱟᱜᱼᱟ